ᱤᱧ ᱢᱤᱫᱴᱮᱡ ᱜᱷᱚᱲᱤᱧ ᱦᱚᱨᱚᱜ ᱠᱟᱫᱟ ᱱᱚᱣᱟ ᱜᱷᱚᱲᱤ ᱫᱚ ᱟᱹᱰᱤ ᱢᱟᱱᱮ ᱥᱩᱵᱤᱛᱟ ᱟᱹᱭᱠᱟᱹᱣᱫᱟ ᱚᱱᱟᱛᱮ ᱱᱚᱣᱟ ᱜᱷᱚᱲᱤ ᱫᱚ ᱥᱚᱵ ᱥᱚᱢᱚᱭ ᱤᱧᱫᱚᱧ ᱦᱚᱨᱚᱜᱟ ᱪᱮᱫᱟᱜ ᱡᱮ ᱥᱚᱵ ᱥᱚᱢᱚᱭ ᱴᱟᱭᱤᱢ ᱫᱚᱨᱠᱟᱨᱤᱧ ᱠᱟᱱᱟ ᱟᱨ ᱱᱚᱣᱟ ᱜᱷᱚᱲᱤ ᱫᱚ ᱴᱟᱭᱤᱢᱮ ᱮᱢᱫᱚ ᱟᱨ ᱱᱮᱛᱟᱨ ᱠᱟᱛᱮᱫ ᱡᱩᱜᱽ ᱫᱚ ᱴᱟᱭᱤᱢ ᱨᱮᱭᱟᱜ ᱵᱮᱯᱟᱨ ᱠᱟᱱᱟ ᱡᱟᱦᱟᱱᱟᱜ ᱢᱟᱱᱮ ᱡᱟᱦᱟᱸ ᱛᱤ ᱨᱮᱜᱮ ᱴᱟᱭᱤᱢ ᱨᱮᱭᱟᱜ ᱵᱮᱯᱟᱨ ᱠᱟᱱᱟ ᱟᱨ ᱴᱟᱭᱤᱢ ᱨᱮᱭᱟᱜ ᱵᱮᱯᱟᱨ ᱠᱟᱱᱟ ᱟᱨ ᱴᱟᱭᱤᱢ ᱢᱮᱱᱴᱮᱱ ᱠᱟᱱ ᱜᱮᱭᱟ ᱡᱚᱛᱚ ᱠᱷᱚᱡ ᱞᱟᱹᱴᱩ ᱠᱟᱹᱢᱤ ᱫᱚ ᱟᱨ ᱴᱟᱭᱤᱢ ᱵᱟᱢ ᱢᱮᱱᱴᱮᱱ ᱞᱮᱠᱷᱟᱡ ᱫᱚ ᱚᱱᱟ ᱫᱚ ᱢᱟᱱᱮ ᱡᱟᱦᱟᱱᱟᱜ ᱜᱮ ᱛᱟᱭᱚᱢ ᱥᱮᱜ ᱪᱟᱞᱟᱜ ᱠᱟᱱᱟ ᱢᱟᱱᱮ ᱴᱟᱭᱤᱢ ᱨᱮᱭᱟᱜ ᱵᱮᱯᱟᱨ ᱚᱠᱚᱭ ᱴᱟᱭᱤᱢᱮ ᱢᱮᱱᱴᱮᱱ ᱫᱟᱲᱮᱭᱟᱜᱼᱟ ᱩᱱᱤ ᱫᱚ ᱢᱟᱱᱮ ᱩᱱᱱᱚᱛᱤ ᱥᱮᱜ ᱮ ᱪᱟᱞᱟᱜᱼᱟ ᱟᱨ ᱚᱠᱚᱭ ᱴᱟᱭᱤᱢ ᱵᱟᱭ ᱢᱮᱱᱴᱮᱱ ᱫᱟᱲᱮᱭᱟᱜ ᱫᱚ ᱩᱱᱤ ᱫᱚ ᱢᱟᱱᱮ ᱚᱵᱚᱱᱚᱛᱤ ᱥᱮᱜ ᱮ ᱪᱟᱞᱟᱜᱼᱟ ᱟᱫᱚ ᱚᱱᱟ ᱞᱮᱠᱟᱛᱮ ᱜᱷᱚᱲᱤ ᱫᱚ ᱟᱹᱰᱤ ᱢᱚᱡᱽ ᱡᱤᱱᱤᱥ ᱠᱟᱱᱟ ᱢᱟᱱᱮ ᱜᱷᱩᱲᱤ ᱫᱚ ᱴᱟᱭᱤᱢᱮ ᱢᱮᱱᱴᱮᱱᱼᱟ ᱟᱢ ᱜᱷᱚᱲᱤ ᱴᱟᱭᱤᱢ ᱞᱮᱠᱟ ᱡᱚᱫᱤ ᱟᱢ ᱢᱮᱱᱴᱮᱱ ᱫᱟᱲᱮᱭᱟᱜ ᱠᱷᱟᱡ ᱜᱷᱚᱲᱤ ᱞᱮᱠᱟᱢ ᱪᱟᱞᱟᱣ ᱫᱟᱲᱮᱭᱟᱜ ᱠᱷᱟᱡ ᱴᱟᱭᱤᱢ ᱜᱷᱚᱲᱤ ᱨᱮᱭᱟᱜ ᱴᱟᱭᱤᱢᱮᱢ ᱢᱮᱱᱴᱮᱱ ᱫᱟᱲᱮᱭᱟᱜ ᱠᱷᱟᱡ ᱛᱟᱦᱚᱞᱮ ᱟᱢᱟᱜ ᱡᱤᱵᱚᱱ ᱨᱮᱭᱟᱜ ᱩᱱᱱᱚᱛᱤ ᱫᱚ ᱞᱟᱦᱟ ᱥᱮᱜ ᱪᱟᱞᱟᱜ ᱛᱟᱢᱟ ᱚᱱᱟ ᱞᱮᱠᱟᱛᱮ ᱜᱷᱚᱲᱤ ᱫᱚ ᱢᱚᱡᱽ ᱜᱮᱭᱟ ᱢᱟᱱᱮ ᱜᱷᱚᱲᱤ ᱨᱮᱭᱟᱜ ᱴᱟᱭᱤᱢ ᱦᱤᱥᱟᱹᱵ ᱛᱮ ᱟᱵᱚ ᱫᱚ ᱡᱚᱛᱚᱦᱚᱲ ᱪᱟᱞᱟᱜ ᱫᱚᱨᱠᱟᱨ ᱛᱟᱵᱚᱱᱟ ᱚᱱᱟ ᱞᱮᱠᱟᱛᱮ ᱟᱵᱚ ᱫᱚ ᱚᱱᱟ ᱜᱷᱚᱲᱤ ᱫᱚ ᱵᱚ ᱵᱮᱵᱚᱦᱟᱨᱮᱜ ᱠᱟᱱᱟ